ᱥᱚᱨᱦᱟᱭ ᱦᱩᱭᱩᱜᱼᱟ ᱵᱟᱦᱟ ᱦᱩᱭᱩᱜᱼᱟ ᱡᱟᱱᱛᱷᱟᱲ ᱦᱩᱭᱩᱜᱼᱟ ᱟᱨ ᱦᱚᱞᱤ ᱢᱮᱞᱟ ᱦᱩᱭᱩᱜᱼᱟ ᱛᱟᱨᱯᱚᱨ ᱱᱟᱱᱟ ᱨᱚᱠᱚᱢ ᱟᱭᱢᱟ ᱰᱷᱮᱨ ᱢᱟᱱᱮ ᱯᱚᱨᱚᱵᱽ ᱦᱩᱭᱩᱜᱼᱟ ᱟᱞᱮ ᱫᱚ ᱡᱚᱛᱚ ᱦᱚᱲ ᱥᱟᱶᱛᱮ ᱢᱟᱱᱮ ᱢᱤᱫ ᱥᱟᱶᱛᱮ ᱥᱟᱹᱲᱤ ᱞᱮ ᱵᱟᱸᱫᱮᱭᱟ ᱯᱟᱹᱧᱪᱤ ᱞᱮ ᱵᱟᱸᱫᱮᱭᱟ ᱢᱟᱱᱮ ᱟᱭᱢᱟ ᱰᱷᱮᱨ ᱠᱩᱲᱤ ᱥᱟᱶᱜᱮ ᱟᱞᱮ ᱫᱚ ᱮᱱᱮᱡ ᱥᱮᱨᱮᱧ ᱞᱮ ᱩᱰᱩᱠᱚᱜᱼᱟ ᱟᱨ ᱢᱤᱫ ᱥᱚᱝᱜᱮᱛᱮ ᱮᱱᱮᱡᱚᱜᱼᱟ ᱞᱮ ᱟᱨ ᱫᱟᱫᱟ ᱛᱟᱠᱚ ᱫᱚ ᱫᱟᱫᱟ ᱛᱟᱠᱚ ᱫᱚ ᱛᱩᱢᱫᱟᱹᱜ ᱠᱚ ᱨᱩᱭᱟ ᱟᱨ ᱟᱞᱮ ᱫᱚᱞᱮ ᱮᱱᱮᱡᱚᱜᱼᱟ ᱟᱨ ᱟᱞᱮ ᱴᱷᱮᱱ ᱫᱚ ᱟᱭᱢᱟ ᱟᱹᱰᱤ ᱡᱷᱟᱹᱞ ᱡᱷᱟᱹᱞ ᱨᱮᱱ ᱯᱮᱲᱟ ᱠᱚ ᱦᱮᱡ ᱟᱠᱟᱱᱟ ᱛᱟᱨᱯᱚᱨ ᱟᱞᱮ ᱫᱚ ᱰᱩᱢᱵᱩᱜ ᱯᱤᱴᱷᱟᱹᱞᱮ ᱵᱮᱱᱟᱣ ᱠᱟᱛᱮᱫ ᱫᱚᱢᱮ ᱜᱮᱞᱮ ᱨᱟᱹᱥᱠᱟᱹᱜᱼᱟ ᱟᱨ ᱢᱟᱱᱮ ᱟᱹᱰᱤᱜᱟᱱ ᱜᱮᱞᱮ ᱨᱟᱹᱥᱠᱟᱹᱜᱼᱟ ᱢᱟᱱᱮ ᱟᱹᱰᱤ ᱡᱷᱟᱹᱞ ᱡᱷᱟᱹᱞ ᱨᱮᱱ ᱯᱮᱲᱟ ᱠᱚ ᱦᱤᱡᱩᱜᱼᱟ ᱟᱨ ᱟᱨ ᱢᱚᱡᱽ ᱜᱮᱞᱮ ᱮᱱᱮᱡ ᱥᱮᱨᱮᱧ ᱠᱟᱛᱮᱫ ᱢᱟᱱᱮ ᱟᱨ ᱨᱟᱹᱥᱠᱟᱹᱜ ᱟᱞᱮ ᱡᱚᱛᱚ ᱦᱚᱲ ᱜᱮ ᱢᱟᱱᱮ ᱟᱵᱟᱨ ᱯᱚᱨᱚᱵᱽ ᱢᱮᱱᱟᱜ ᱛᱟᱞᱮᱭᱟ ᱟᱨ ᱢᱤᱫᱴᱮᱡ ᱡᱮ ᱠᱟᱨᱟᱢ ᱠᱟᱨᱟᱢ ᱯᱚᱨᱚᱵᱽ ᱚᱱᱟ ᱨᱮᱦᱚᱸ ᱵᱷᱟᱜᱮ ᱜᱮ ᱢᱟᱱᱮ ᱰᱤᱡᱮ ᱠᱚ ᱟᱹᱜᱩᱭᱟ ᱱᱟᱯᱟᱭ ᱜᱮᱞᱮ ᱵᱮᱥᱴ ᱜᱮ ᱵᱩᱡᱷᱟᱹᱜᱼᱟ ᱮᱱᱮᱡᱚᱜᱼᱟ ᱞᱮ ᱚᱱᱟ ᱨᱮᱦᱚᱸ ᱢᱟᱱᱮ ᱟᱹᱰᱤ ᱢᱚᱡᱽ ᱞᱮ ᱮᱱᱮᱡᱚᱜᱼᱟ ᱟᱨᱠᱤ ᱢᱚᱡᱽ ᱜᱮ ᱵᱩᱡᱷᱟᱹᱜᱼᱟ ᱡᱷᱚᱛᱚ ᱦᱚᱲ ᱜᱚᱜᱚᱼᱵᱟᱵᱟ ᱵᱚᱭᱦᱟᱼᱢᱤᱥᱨᱟ ᱡᱷᱚᱛᱚ ᱜᱮᱠᱚ ᱮᱱᱮᱡᱼᱟ ᱢᱟᱱᱮ ᱴᱷᱟᱹᱠᱩᱢᱟ ᱛᱟᱠᱚ ᱦᱚᱸᱠᱚ ᱮᱱᱮᱡᱼᱟ ᱫᱟᱹᱫᱩ ᱛᱟᱠᱚ ᱦᱚᱸᱠᱚ ᱡᱚᱛᱚ ᱦᱚᱲ ᱠᱚ ᱮᱱᱮᱡᱼᱟ ᱟᱨ ᱟᱹᱰᱤ ᱫᱚᱢᱮ ᱜᱮᱞᱮ ᱨᱟᱹᱥᱠᱟᱹᱜᱼᱟ ᱟᱞᱮ ᱴᱷᱮᱱ ᱟᱞᱮ ᱥᱮᱱ ᱫᱚ ᱢᱟᱱᱮ ᱢᱟᱞᱫᱟ ᱰᱤᱥᱴᱤᱠ ᱡᱮᱞᱟ ᱠᱟᱱᱟ ᱟᱹᱰᱤᱜᱟᱱ ᱜᱮᱞᱮ ᱨᱟᱹᱥᱠᱟᱹᱜᱼᱟ ᱟᱨ ᱟᱹᱰᱤ ᱢᱚᱡᱽ ᱜᱮ ᱵᱩᱡᱷᱟᱹᱜᱼᱟ ᱟᱞᱮ ᱥᱮᱫ ᱫᱚ ᱱᱚᱝᱠᱟ ᱜᱮᱠᱚ ᱨᱟᱹᱥᱠᱟᱹᱜᱼᱟ ᱡᱮ ᱥᱚᱨᱦᱟᱭ ᱠᱚᱨᱮᱜ ᱥᱚᱨᱦᱟᱭ ᱵᱟᱦᱟ ᱯᱚᱨᱚᱵᱽ ᱠᱚᱨᱮ ᱢᱟᱱᱮ ᱡᱟᱱᱛᱷᱟᱲ ᱟᱨ ᱠᱟᱨᱟᱢ ᱯᱩᱡᱟᱹ ᱨᱮ ᱱᱚᱣᱟ ᱠᱚᱨᱮ ᱫᱚ ᱟᱹᱰᱤᱜᱟᱱ ᱜᱮᱞᱮ ᱨᱟᱹᱥᱠᱟᱹᱜᱼᱟ ᱯᱟᱹᱧᱪᱤ ᱵᱟᱸᱫᱮ ᱠᱟᱛᱮ ᱚᱱᱟᱜᱮ ᱟᱯᱮ ᱴᱷᱮᱡ ᱤᱧ ᱱᱮᱦᱚᱨᱚᱜ ᱠᱟᱱᱟ ᱡᱚᱫᱤ ᱟᱯᱮ ᱦᱚᱸ ᱵᱮᱥᱴ ᱯᱮ ᱵᱩᱡᱷᱟᱹᱣᱟ ᱛᱚ ᱛᱚ ᱟᱯᱮ ᱦᱚᱸ